ᱤᱧ ᱫᱚ ᱟᱞᱜᱟᱥ ᱟᱞᱜᱟᱥᱮ ᱫᱷᱮᱱ ᱠᱚᱨᱟᱣ ᱞᱟᱹᱜᱤᱫ ᱮᱱᱴᱟᱨ ᱜᱮᱡᱤᱝ ᱫᱚ ᱵᱟᱹᱧ ᱵᱮᱵᱚᱦᱟᱨ ᱟᱠᱟᱫᱟ ᱚᱱᱟᱛᱮ ᱱᱚᱶᱟ ᱫᱚ ᱪᱮᱫ ᱞᱮᱠᱟ ᱟᱹᱭᱠᱟᱹᱜᱼᱟ ᱚᱱᱟᱦᱚ ᱵᱟᱹᱧ ᱵᱩᱡᱷᱟᱹᱣ ᱟᱠᱟᱫᱟ